ᱞᱟᱡ ᱦᱟᱹᱥᱩ ᱱᱤᱨᱟᱹᱭ ᱞᱟᱹ ᱜᱤᱫ ᱟᱢᱟᱜ ᱟᱹᱛᱩᱨᱮ ᱦᱚᱲ ᱠᱚᱥᱮ ᱠᱤᱪᱷᱩ ᱚᱲᱟᱜ ᱨᱮᱭᱟᱝ ᱩᱯᱚᱠᱟᱨᱤ ᱪᱮᱫ ᱪᱮᱫ ᱚᱲᱟᱜᱨᱮ ᱫᱷᱚᱨᱚ ᱟᱵᱚ ᱞᱟᱡ ᱠᱚ ᱦᱟᱹᱥᱩ ᱵᱚᱱᱟ ᱡᱚᱠᱷᱚᱱ ᱟᱵᱚ ᱫᱚ ᱚᱱᱟ ᱫᱟᱜᱨᱮ ᱵᱩᱞᱩᱝ ᱞᱮᱣᱦᱟ ᱠᱟᱛᱮᱫ ᱵᱚᱱ ᱧᱩᱭ ᱜᱮᱭᱟ ᱥᱮ ᱦᱟᱞᱠᱟ ᱪᱤᱱᱤ ᱠᱚ ᱞᱮᱣᱦᱟ ᱠᱟᱛᱮᱫ ᱵᱚᱱ ᱧᱩᱭ ᱜᱮᱭᱟ ᱡᱟᱛᱮ ᱞᱟᱡ ᱦᱟᱹᱥᱩ ᱠᱚᱢᱚᱜ ᱞᱟᱹᱜᱤᱫ ᱟᱨᱦᱚᱸ ᱠᱤᱪᱷᱩ ᱦᱚᱲ ᱫᱚᱠᱚ ᱪᱤᱠᱟᱭᱟ ᱡᱮ ᱟᱨᱚ ᱚᱱᱟ ᱞᱟᱡ ᱦᱟᱹᱥᱩ ᱠᱚᱢᱚᱜ ᱞᱟᱹᱜᱤᱫ ᱡᱮ ᱦᱟᱞᱠᱟ ᱢᱟᱪᱷᱟ ᱚᱱᱟ ᱥᱩᱱᱩᱢ ᱛᱷᱚᱲᱟ ᱠᱚ ᱞᱚᱞᱚ ᱧᱚᱜ ᱠᱟᱛᱮᱫ ᱟᱨ ᱟᱨᱠᱩ ᱢᱟᱞᱤᱥ ᱧᱚᱜ ᱠᱚᱣᱟ ᱛᱳ ᱡᱟᱛᱮ ᱠᱚᱢᱚᱜ ᱡᱩᱫᱤ ᱚᱱᱟ ᱛᱮᱦᱚᱸ ᱵᱟᱝ ᱠᱚᱢᱚᱜ ᱠᱷᱟᱱ ᱟᱨᱦᱚᱸ ᱠᱤᱪᱷᱩ ᱡᱩᱲᱤᱵᱩᱴᱤ ᱥᱮ ᱟᱵᱚ ᱫᱚ ᱚᱱᱟ ᱨᱟᱱ ᱨᱮᱦᱮᱫ ᱫᱟᱨᱮ ᱨᱮᱦᱮᱫ ᱠᱚ ᱨᱤᱛ ᱠᱟᱛᱮᱫ ᱠᱚᱵᱚᱱ ᱧᱩ ᱦᱚᱪᱚ ᱠᱚᱜᱮᱭᱟ ᱟᱨᱦᱚᱸ ᱥᱟᱠᱟᱢ ᱦᱮᱱᱟᱜ ᱠᱟᱫᱟ ᱟᱭᱢᱟ ᱨᱚᱠᱚᱢ ᱱᱤᱢ ᱥᱟᱠᱟᱢ ᱠᱚᱥᱮ ᱦᱟᱲᱦᱟᱫ ᱡᱤᱱᱤᱥ ᱠᱚᱵᱚᱱ ᱧᱩ ᱦᱚᱪᱚ ᱠᱚᱣᱟ ᱟᱨᱦᱚᱸ ᱦᱮᱱᱟᱜ ᱟᱠᱟᱫᱟ ᱛᱷᱟᱱᱠᱩᱱᱤ ᱥᱟᱠᱟᱢ ᱯᱟᱛᱷᱚᱨᱠᱩᱪᱤ ᱡᱟᱛᱮ ᱞᱟᱡ ᱦᱟᱥᱩ ᱠᱚᱢᱚᱜ ᱞᱟᱹᱜᱤᱫ ᱱᱤᱭᱟᱹ ᱠᱚᱵᱚᱱ ᱧᱩ ᱦᱚᱪᱚ ᱠᱚᱣᱟ